ᱦᱮᱸ ᱤᱧᱟᱹᱜ ᱧᱩᱛᱩᱢ ᱡᱚᱜᱚᱫᱷᱚᱱ ᱢᱩᱨᱢᱩ ᱟᱨ ᱤᱧ ᱫᱚ ᱴᱨᱮᱹᱱ ᱨᱮ ᱫᱟᱠᱟᱧ ᱚᱰᱟᱨ ᱞᱮᱫᱟ ᱟᱨ ᱡᱚᱢ ᱧᱩᱣᱟᱜ ᱤᱭᱟᱹ ᱫᱚ ᱡᱚᱛᱚᱧ ᱡᱚᱢ ᱵᱟᱲᱟᱣᱟ ᱠᱟᱜ ᱜᱮᱭᱟ ᱟᱫᱚ ᱱᱤᱛᱚᱜ ᱫᱚ ᱮᱴᱟᱜ ᱨᱮ ᱤᱧ ᱫᱚᱧ ᱩᱪᱟᱹᱲᱱᱟ ᱮᱴᱟᱜ ᱨᱮᱧ ᱛᱟᱦᱮᱱ ᱠᱟᱱᱟ ᱵᱷᱟᱲᱟ ᱚᱲᱟᱜ ᱨᱮ ᱟᱫᱚ ᱱᱤᱛᱚᱜ ᱫᱚ ᱟᱢ ᱨᱮᱱ ᱠᱟᱹᱢᱤ ᱦᱮᱣᱟ ᱦᱚᱲ ᱟᱢᱟᱜ ᱨᱮᱥᱴᱩᱨᱮᱱᱴ ᱨᱮᱱ ᱢᱮᱱᱟᱜ ᱠᱚ ᱩᱱᱠᱩ ᱠᱟᱹᱢᱤ ᱠᱚ ᱦᱚᱲ ᱩᱱᱠᱩ ᱡᱚᱛᱚ ᱞᱟᱹᱭ ᱫᱚᱧ ᱞᱟᱹᱭ ᱦᱚᱴᱚ ᱠᱟᱜ ᱠᱚᱜᱮᱭᱟ ᱱᱤᱛᱚᱜ ᱫᱚ ᱮᱴᱟᱜ ᱨᱮᱧ ᱥᱤᱯᱷᱴ ᱠᱟᱱᱟ ᱤᱧ ᱫᱚ ᱟᱫᱚ ᱱᱤᱛᱚᱜ ᱫᱚ ᱮᱴᱟᱜ ᱡᱟᱭᱜᱟ ᱨᱮ ᱢᱤᱱᱟᱹᱧᱟ ᱱᱚᱣᱟ ᱫᱷᱚ ᱰᱟᱸᱜᱟ ᱟᱛᱳ ᱨᱮ ᱢᱤᱱᱟᱹᱧ ᱚᱸᱰᱮᱧ ᱛᱟᱦᱮᱱ ᱠᱟᱱᱟ ᱵᱷᱟᱲᱟ ᱨᱮ ᱟᱫᱚ ᱱᱤᱛᱚᱜ ᱫᱚ ᱚᱸᱰᱮ ᱫᱚ ᱞᱟᱦᱟ ᱛᱮᱧ ᱛᱟᱦᱮᱱ ᱠᱟᱱ ᱛᱟᱦᱮᱱ ᱚᱸᱰᱮ ᱫᱚ ᱟᱞᱚ ᱯᱮ ᱤᱫᱤᱣᱟᱹᱧᱟ ᱟᱨ ᱱᱤᱛᱚᱜ ᱫᱚ ᱤᱧ ᱫᱚᱧ ᱮᱴᱟᱜ ᱨᱮᱧ ᱥᱤᱯᱷᱴ ᱠᱟᱱᱟ ᱟᱫᱚ ᱱᱤᱛᱚᱜ ᱫᱚ ᱱᱚᱣᱟ ᱡᱟᱭᱜᱟ ᱟᱹᱜᱩ ᱟᱹᱧ ᱯᱮ ᱟᱨ ᱤᱧ ᱚᱠᱟᱧ ᱡᱚᱢᱟᱜ ᱤᱧ ᱚᱰᱟᱨ ᱚᱱᱟ ᱫᱚ ᱢᱚᱡᱽ ᱢᱚᱡᱽ ᱟᱜ ᱜᱮ ᱵᱚᱞᱮ ᱟᱹᱜᱩᱣᱟᱹᱧ ᱯᱮ ᱪᱮᱫᱟᱜ ᱥᱮ ᱟᱫᱚᱢ ᱡᱚᱢᱟ ᱤᱧᱟᱹᱜ ᱦᱚᱸ ᱵᱟᱛᱚᱞ ᱢᱮᱱᱟᱜᱼᱟ ᱟᱨ ᱚᱠᱟ ᱠᱚᱹᱧ ᱡᱚᱢ ᱧᱩᱭᱟ ᱚᱱᱟ ᱧᱮᱞ ᱠᱟᱛᱮᱫ ᱤᱭᱟᱹ ᱞᱮᱠᱷᱟᱡ ᱫᱚ ᱢᱚᱡᱽ ᱜᱮ ᱚᱱᱟᱧ ᱡᱚᱢᱟ ᱟᱨ ᱵᱟᱝᱠᱷᱟᱱ ᱫᱚ ᱠᱷᱟᱱ ᱠᱟᱛᱮ ᱚᱱᱟᱧ ᱠᱷᱟᱱ ᱠᱟᱛᱮᱫ ᱚᱱᱟᱧ ᱤᱭᱟᱹᱭᱟ ᱟᱫᱚ ᱚᱱᱟᱛᱮᱧ ᱢᱮᱱᱟ ᱤᱧ ᱫᱚ ᱢᱚᱡᱟᱜ ᱜᱮ ᱟᱹᱜᱩᱭᱟᱹᱧ ᱢᱮ ᱟᱨ ᱢᱚᱡᱽ ᱢᱚᱡᱽ ᱡᱟᱜ ᱜᱮᱧ ᱡᱚᱢᱟ ᱟᱨ ᱴᱷᱮᱱ ᱠᱷᱚᱱ ᱵᱟᱨ ᱫᱷᱟᱣ ᱮᱢ ᱫᱚ ᱪᱮᱫᱟᱜ ᱯᱮ ᱯᱩᱱ ᱫᱚᱢ ᱦᱚᱧ ᱫᱟᱲᱮᱭᱟᱜᱼᱟ ᱟᱨ ᱠᱩᱥᱤᱭᱟᱜ ᱡᱚᱢᱟᱜ ᱠᱚ ᱞᱟᱹᱜᱤᱫ ᱫᱚ ᱤᱧ ᱫᱚ ᱟᱹᱰᱤ ᱠᱟᱡᱟᱠ ᱤᱧ ᱥᱟᱨᱦᱟᱣᱟ ᱚᱱᱟᱛᱮ ᱟᱯᱮ ᱤᱧᱤᱧ ᱥᱟᱨᱦᱟᱣ ᱠᱮᱯᱮᱭᱟ